ᱤᱛᱩᱱ ᱟᱥᱲᱟ ᱨᱮ ᱤᱧᱟᱜ ᱠᱩᱥᱤᱭᱟᱜ ᱥᱟᱛᱟᱢ ᱫᱚ ᱥᱟᱜᱮᱱ ᱥᱟᱠᱟᱢ ᱪᱮᱫᱟᱜ ᱥᱮ ᱱᱚᱣᱟ ᱯᱚᱛᱚᱵ ᱨᱮᱫᱚ ᱟᱭᱢᱟ ᱞᱮᱠᱟᱱ ᱚᱱᱚᱞ ᱚᱱᱚᱬᱦᱮᱸ ᱠᱚ ᱢᱮᱱᱟᱜᱼᱟ ᱱᱟᱜᱟᱢ ᱥᱮ ᱨᱮ ᱧ ᱜᱤᱫᱽᱨᱟᱹ ᱵᱟᱹᱣᱞᱤ ᱨᱚᱱᱚᱲ ᱟᱨᱦᱚᱸ ᱟᱭᱢᱟ ᱞᱮᱠᱟᱱ ᱥᱮᱪᱮᱫ ᱨᱮᱱᱟᱜ ᱢᱮᱱᱟᱜᱼᱟ ᱚᱱᱟᱛᱮ ᱤᱧ ᱱᱚᱶᱟ ᱤᱧ ᱠᱩᱥᱤᱭᱟᱜᱼᱟ ᱤᱧ ᱮᱞᱠᱷᱟ ᱥᱟᱛᱟᱢ ᱟᱹᱰᱤ ᱠᱮᱴᱮᱡ ᱤᱧ ᱵᱩᱡᱷᱟᱹᱣᱟ ᱤᱧᱟᱜ ᱥᱠᱩᱞ ᱫᱤᱱ ᱠᱷᱚᱱ ᱢᱤᱫᱴᱟᱝ ᱥᱩᱠᱟᱱ ᱩᱭᱦᱟᱹᱨ ᱥᱟᱛᱟᱢ ᱫᱚ ᱮᱱᱮᱡ ᱥᱮ ᱨᱮ ᱧ